ᱥᱟᱫᱷᱟᱨᱚᱱ ᱦᱚᱥᱯᱤᱴᱟᱞ ᱞᱮ ᱪᱟᱞᱟᱜᱼᱟ ᱪᱤᱠᱤᱥᱥᱟ ᱫᱚ ᱵᱮᱥᱜᱮ ᱦᱩᱭᱩᱜᱼᱟ ᱪᱟᱞᱟᱜ ᱟᱞᱮ ᱥᱚᱨᱠᱟᱨᱤ ᱫᱚ ᱥᱚᱨᱠᱟᱨᱤᱜᱮ ᱟᱨ ᱡᱟᱦᱟᱸᱭ ᱠᱚ ᱰᱮᱞᱤᱵᱷᱟᱨᱤ ᱠᱚ ᱛᱟᱦᱮᱱᱟ ᱩᱱᱠᱩ ᱠᱚᱫᱚ ᱤᱫᱤ ᱠᱚᱣᱟ ᱠᱚ ᱟᱹᱜᱩ ᱠᱚᱣᱟ ᱠᱚ ᱨᱟᱱ ᱠᱚᱦᱚᱸ ᱵᱮᱥᱜᱤ ᱧᱟᱢᱚᱜᱼᱟ ᱫᱤᱜᱤ ᱡᱤᱛᱱᱚᱜᱮ ᱦᱩᱭᱩᱜᱼᱟ ᱚᱱᱟ ᱠᱚ ᱥᱟᱱᱟᱢ ᱠᱚ ᱮᱢᱚᱜ ᱜᱮᱭᱟ ᱠᱚ ᱥᱚᱨᱠᱟᱨ ᱫᱚ ᱨᱟᱱ ᱠᱚ ᱪᱤᱠᱤᱛᱥᱟ ᱦᱩᱭᱩᱜᱼᱟ ᱪᱮᱠ ᱢᱮᱭᱟ ᱠᱚ ᱨᱟᱱ ᱠᱚᱠᱚ ᱮᱢᱟᱢᱟ ᱟᱨ ᱠᱚ ᱢᱟᱭᱟᱝ ᱠᱚᱦᱚᱸ ᱠᱚ ᱪᱮᱠᱟᱯ ᱛᱟᱢᱟ ᱨᱟᱱ ᱠᱚᱦᱚᱸ ᱠᱚ ᱮᱢᱟᱢᱟ ᱡᱚᱛᱚ ᱠᱤᱪᱷᱩ ᱢᱮᱭᱟ ᱠᱚ ᱟᱨᱠᱚ ᱪᱤᱠᱤᱛᱥᱟ ᱠᱟᱛᱮ ᱠᱚ ᱤᱭᱟᱹ ᱠᱟᱢᱟ ᱠᱚ ᱟᱨᱚ ᱠᱚ ᱠᱷᱚᱡ ᱢᱮᱭᱟ ᱩᱱᱨᱮ ᱟᱨᱚ ᱯᱷᱤᱨ ᱪᱟᱞᱟᱜ ᱦᱩᱭᱩᱜᱼᱟ ᱦᱤᱡᱩᱜ ᱦᱩᱭᱩᱜᱼᱟ ᱨᱟᱱ ᱠᱚ ᱮᱢ ᱠᱟᱛᱮᱜ ᱠᱚ ᱵᱷᱮᱡᱟᱠᱟᱢᱟ ᱯᱷᱤᱨ ᱟᱨᱚ ᱪᱟᱞᱟᱜᱼᱟᱢ ᱦᱤᱡᱩᱜᱼᱟᱢ ᱚᱱᱟ ᱠᱚ ᱟᱨ ᱩᱱᱠᱩ ᱦᱚᱸᱠᱚ ᱤᱫᱤ ᱠᱚᱣᱟ ᱠᱚ ᱟᱹᱜᱩ ᱠᱚᱣᱟ ᱠᱚ ᱥᱚᱨᱠᱟᱨᱤ ᱜᱟᱹᱲᱤᱛᱮ ᱩᱱᱠᱩ ᱫᱚ ᱤᱫᱤ ᱟᱹᱜᱩ ᱠᱚᱣᱟ ᱠᱚ ᱟᱨ ᱡᱟᱦᱟᱸᱭ ᱠᱚ ᱚᱯᱟᱨᱮᱥᱚᱱᱚᱜᱼᱟᱠᱚ ᱩᱱᱠᱩ ᱠᱚᱫᱚ ᱱᱚᱣᱟ ᱠᱚ ᱫᱚᱦᱚ ᱧᱚᱜ ᱠᱚᱣᱟ ᱠᱚ ᱩᱱᱠᱩ ᱫᱚ ᱩᱱᱠᱩ ᱫᱚ ᱚᱯᱟᱨᱮᱥᱚᱱ ᱠᱟᱛᱮ ᱵᱮᱥ ᱠᱟᱛᱮᱫ ᱠᱚ ᱩᱱᱠᱩ ᱫᱚᱠᱚ ᱠᱳᱞ ᱠᱟᱠᱚᱣᱟ ᱟᱨ ᱱᱤᱝᱠᱟᱹ ᱫᱚᱠᱚ ᱪᱟᱞᱟᱜ ᱟᱢ ᱛᱚ ᱚᱱᱮᱠᱚ ᱪᱮᱠᱟᱢ ᱢᱮᱭᱟ ᱨᱟᱱ ᱠᱚᱠᱚ ᱮᱢᱟᱢᱟ ᱟᱨ ᱠᱚ ᱱᱚᱣᱟ ᱠᱚ ᱢᱟᱭᱟᱝ ᱠᱚᱠᱚ ᱦᱟᱛᱟᱣ ᱛᱟᱢᱟᱠᱚ ᱵᱷᱟᱹᱞᱤᱜᱮ ᱟᱫᱚ ᱞᱟᱹᱭᱟᱢᱟᱠᱚ ᱡᱮ ᱴᱷᱤᱠ ᱜᱮᱭᱟ ᱵᱟᱝᱠᱷᱟᱱ ᱫᱚ ᱩᱱ ᱨᱮᱫᱚ ᱟᱨᱚ ᱵᱷᱩᱨᱟᱹᱭᱮᱢ ᱪᱟᱞᱟᱜᱼᱟ ᱪᱟᱞᱟᱣ ᱠᱟᱛᱮᱢ ᱦᱤᱡᱩᱜᱼᱟ ᱟᱨᱚ ᱜᱷᱩᱨᱮᱭ ᱪᱮᱠᱟᱯ ᱢᱮᱭᱟ ᱟᱫᱚ ᱢᱟᱭᱟᱝ ᱠᱚᱭ ᱪᱮᱠ ᱜᱚᱫ ᱛᱟᱢᱟᱭ ᱱᱚᱶᱟᱭ ᱵᱷᱮᱡᱟ ᱠᱟᱢᱟᱭ ᱠᱳᱞ ᱠᱟᱢᱟᱭ ᱩᱱᱠᱩ ᱦᱚᱸ ᱚᱱᱠᱟᱜᱮ ᱰᱮᱞᱤᱵᱷᱟᱨᱤ ᱦᱚᱲ ᱦᱚᱸ ᱩᱱᱠᱩ ᱦᱚᱸ ᱴᱟᱠᱟ ᱠᱚᱠᱚ ᱨᱟᱲᱟ ᱠᱮᱫ ᱛᱟᱠᱚᱜᱮ ᱟᱹᱜᱩᱠᱮᱫ ᱠᱚᱜᱮ ᱠᱚ ᱟᱨᱚ ᱠᱚ ᱟᱨᱚ ᱠᱚ ᱠᱷᱚᱡ ᱠᱚᱣᱟ ᱩᱱᱠᱩ ᱦᱚᱸᱠᱚ ᱤᱭᱟᱹ ᱠᱚᱜᱮᱭᱟ ᱟᱫᱚ ᱵᱷᱟᱹᱞᱤᱜᱮ ᱨᱟᱱ ᱠᱚᱠᱚ ᱮᱢᱟᱢ ᱜᱮᱭᱟ ᱠᱚ ᱵᱮᱥᱜᱮ ᱪᱤᱠᱤᱛᱥᱟ ᱮᱢᱜᱮᱭᱟ ᱠᱚ ᱵᱮᱥ ᱠᱟᱛᱮᱜᱮ ᱥᱚᱨᱠᱟᱨᱤ ᱨᱮᱦᱚᱸ